ᱤᱧᱟ ᱜ ᱤᱥᱤᱱ ᱨᱮᱫᱚ ᱤᱥᱤᱱ ᱨᱮᱫᱚ ᱠᱚᱢ ᱠᱚᱢ ᱜᱮᱧ ᱞᱟᱜᱟᱣᱟ ᱡᱮᱢᱚᱱ ᱫᱟᱹᱞ ᱩᱛᱩ ᱨᱮ ᱥᱟᱥᱟᱝ ᱦᱚᱸ ᱠᱚᱢ ᱧᱚᱜ ᱢᱟᱹᱨᱤᱪ ᱠᱚᱦᱚᱸ ᱠᱚᱢ ᱧᱚᱜ ᱵᱩᱞᱩᱝ ᱠᱚᱦᱚᱸ ᱛᱷᱚᱲᱟ ᱦᱟᱭᱟᱢ ᱧᱚᱜ ᱜᱮ ᱛᱟᱦᱮᱱᱟ ᱫᱟᱹᱞ ᱩᱛᱩ ᱨᱮᱫᱚ ᱟᱨ ᱮᱢᱱᱤ ᱥᱚᱵᱡᱤ ᱠᱚᱨᱮ ᱫᱚ ᱛᱷᱚᱲᱟ ᱤᱭᱟᱹ ᱧᱚᱜ ᱮᱱᱛᱮᱫ ᱟᱫᱟ ᱧᱚᱜ ᱵᱩᱞᱩᱝ ᱠᱚ ᱡᱟᱹᱥᱛᱤ ᱧᱚᱜ ᱥᱟᱥᱟᱝ ᱠᱚᱦᱚᱸ ᱰᱷᱮᱨ ᱧᱚᱜ ᱞᱟᱜᱟᱜᱼᱟ ᱟᱨ ᱮᱢᱚᱱ ᱥᱚᱵᱡᱤ ᱨᱮ ᱡᱤᱞ ᱠᱚᱞᱮ ᱩᱛᱩ ᱞᱮᱠᱷᱟᱡ ᱮᱱᱛᱮᱫ ᱡᱤᱞ ᱩᱛᱩ ᱠᱚᱨᱮ ᱫᱚ ᱢᱟᱹᱨᱤᱪ ᱢᱚᱥᱚᱞᱟ ᱠᱚᱦᱚᱸ ᱡᱟᱹᱥᱛᱤ ᱧᱚᱜ ᱜᱮ ᱞᱟᱜᱟᱜᱼᱟ ᱚᱱᱟ ᱨᱮᱫᱚ ᱚᱱᱠᱟ ᱜᱮᱞᱮ ᱤᱥᱤᱱ ᱠᱟᱛᱮ ᱞᱮ ᱡᱚᱢᱟ ᱟᱫᱚ ᱪᱮᱫ ᱞᱮᱠᱟ ᱡᱮ ᱤᱭᱟᱹ ᱢᱟᱨ ᱢᱚᱥᱞᱟ ᱞᱟᱜᱟᱣᱟ ᱚᱱᱠᱟ ᱜᱮ ᱥᱤᱵᱤᱞᱟ ᱡᱤᱞ ᱨᱮᱫᱚ ᱟ ᱫᱟᱹᱞ ᱠᱚᱨᱮ ᱫᱚ ᱚᱱᱮ ᱚᱱᱠᱟ ᱦᱟᱭᱟᱢ ᱢᱟᱪᱷᱮᱜ ᱜᱮ ᱥᱟᱥᱟᱝ ᱠᱚᱦᱚᱸ ᱥᱮ ᱵᱩᱞᱩᱝ ᱠᱚᱦᱚᱸ ᱢᱟᱹᱨᱤᱪ ᱠᱚᱦᱚᱸ ᱟᱨ ᱱᱤᱨᱟᱢᱤᱥ ᱨᱮᱦᱚᱸ ᱢᱟᱹᱨᱤᱪ ᱠᱚ ᱛᱷᱚᱲᱟ ᱰᱷᱮᱨ ᱧᱚᱜ ᱜᱮ ᱟᱨ ᱥᱟᱥᱟᱝ ᱵᱩᱞᱩᱝ ᱦᱚᱸ ᱛᱷᱚᱲᱟ ᱠᱚᱢ ᱧᱚᱜ ᱜᱮ ᱞᱟᱜᱟᱜᱼᱟ